ᱱᱟᱦᱟᱜ ᱡᱩᱜᱽ ᱨᱮ ᱟᱵᱚ ᱡᱩᱣᱟᱹᱱ ᱠᱩᱲᱤ ᱠᱚᱲᱟ ᱠᱚ ᱟᱵᱚ ᱥᱟᱱᱛᱟᱞ ᱥᱟᱢᱟᱡ ᱚᱠᱟ ᱥᱮᱡ ᱫᱚᱠᱚ ᱞᱟᱦᱟ ᱤᱫᱤᱭᱮᱫᱟ ᱟᱨ ᱚᱠᱟ ᱠᱚᱫᱚ ᱠᱚ ᱦᱤᱲᱤᱧ ᱦᱚᱴᱚᱠᱟᱜ ᱠᱟᱱᱟ ᱱᱟᱦᱟᱜ ᱡᱩᱜᱽᱼᱨᱮ ᱟᱵᱚ ᱡᱩᱣᱟᱹᱱ ᱠᱚᱲᱟ ᱠᱩᱲᱤᱠᱚ ᱱᱤᱭᱟᱹ ᱠᱚ ᱞᱟᱦᱟᱭᱮᱫᱟ ᱚᱞ ᱯᱟᱲᱦᱟᱣ ᱵᱟᱹᱜᱤ ᱠᱟᱛᱮᱫ ᱜᱤᱫᱽᱨᱟᱹ ᱠᱚ ᱡᱟᱹᱥᱛᱤ ᱠᱟᱭᱛᱮ ᱯᱨᱚᱜᱽᱜᱨᱟᱢ ᱠᱚᱨᱮ ᱥᱮ ᱮᱱᱮᱡ ᱥᱮᱨᱮᱧ ᱯᱨᱚᱜᱽᱜᱨᱟᱢ ᱥᱮ ᱢᱟᱭᱤᱠ ᱵᱚᱠᱥ ᱡᱟᱦᱟᱸ ᱠᱚᱨᱮ ᱪᱟᱹᱞᱩ ᱚᱱᱠᱟᱱᱟᱜ ᱯᱨᱚᱜᱽᱜᱨᱟᱢ ᱠᱚᱨᱮ ᱵᱮᱥᱤ ᱠᱚ ᱢᱟᱛᱟᱜ ᱠᱟᱱᱟ ᱟᱨ ᱡᱟᱦᱟᱸ ᱛᱮᱫᱚ ᱩᱱᱠᱩ ᱫᱚ ᱱᱤᱭᱟᱹ ᱠᱚ ᱦᱤᱲᱤᱧᱮᱫᱟ ᱡᱮ ᱟᱹᱵᱚᱣᱟᱜ ᱠᱟᱞᱪᱟᱨ ᱪᱮᱫ ᱠᱟᱱᱟ ᱟᱹᱵᱚᱣᱟᱜ ᱮᱱᱮᱡ ᱥᱮᱨᱮᱧ ᱪᱮᱫ ᱠᱟᱱᱟ ᱟᱨ ᱟᱵᱚ ᱚᱠᱟ ᱰᱟᱦᱟᱨ ᱨᱮᱵᱚᱱ ᱰᱟᱨᱦᱟᱣ ᱞᱮᱱ ᱠᱷᱟᱡ ᱥᱚᱴᱷᱤᱠ ᱰᱟᱦᱟᱨ ᱛᱤᱵᱚᱱ ᱪᱟᱞᱟᱜᱼᱟ ᱱᱚᱣᱟ ᱟᱠᱚ ᱵᱟᱠᱚ ᱵᱩᱡᱷᱟᱹᱣ ᱫᱟᱲᱮᱭᱟᱜ ᱠᱟᱱᱟ ᱟᱨ ᱱᱚᱣᱟ ᱨᱮᱱ ᱥᱚᱢᱯᱩᱨᱱᱳ ᱫᱟᱭᱤ ᱫᱚ ᱠᱤᱱᱛᱩ ᱟᱵᱚᱨᱮᱱ ᱜᱟᱨᱡᱮᱱ ᱦᱚᱸ ᱟᱨ ᱡᱟᱦᱟᱸᱭ ᱨᱮᱱ ᱜᱤᱫᱟᱹᱨ ᱯᱤᱫᱟᱹᱨ ᱢᱮᱱᱟᱜ ᱠᱟᱜ ᱠᱚ ᱩᱱᱠᱩᱨᱮᱱ ᱜᱟᱨᱡᱮᱱ ᱠᱚᱣᱟᱜ ᱦᱚᱸ ᱛᱟᱦᱮᱱ ᱠᱟᱱᱟ ᱪᱮᱫᱟᱜ ᱥᱮ ᱟᱵᱚᱠᱚ ᱵᱟᱵᱚ ᱞᱟᱹᱭ ᱟᱠᱚ ᱠᱟᱱᱟ ᱡᱮ ᱚᱠᱟᱴᱟᱜ ᱥᱚᱴᱷᱤᱠᱟ ᱟᱨ ᱚᱠᱟᱴᱟᱜ ᱵᱷᱩᱞᱟ ᱩᱱᱠᱩ ᱡᱟᱦᱟᱸ ᱰᱟᱦᱟᱨ ᱛᱮᱠᱚ ᱰᱟᱨᱦᱟ ᱠᱟᱱᱟ ᱚᱱᱟ ᱰᱟᱦᱟᱨ ᱜᱮ ᱟᱵᱚᱵᱚᱱ ᱰᱟᱨᱦᱟᱣ ᱦᱚᱪᱚ ᱟᱠᱚ ᱠᱟᱱᱟ ᱟᱵᱚᱫᱚ ᱠᱳᱱᱳᱫᱤᱱ ᱦᱚᱸ ᱵᱟᱵᱚᱱ ᱞᱟᱹᱭᱟᱠᱚ ᱠᱟᱱᱟ ᱡᱮ ᱟᱵᱚᱣᱟᱜ ᱦᱚᱸ ᱮᱱᱮᱡ ᱥᱮᱨᱮᱧ ᱢᱮᱱᱟᱜ ᱟᱠᱟᱫᱟ ᱡᱟᱦᱟᱫᱚ ᱫᱚᱝ ᱞᱟᱜᱽᱲᱮ ᱵᱟᱦᱟ ᱥᱚᱦᱚᱨᱟᱭ ᱢᱮᱱᱟᱜ ᱟᱠᱟᱫᱟ ᱱᱚᱣᱟ ᱠᱚ ᱮᱱᱮᱡ ᱥᱮᱨᱮᱧ ᱡᱚᱫᱤ ᱟᱵᱚ ᱵᱚᱱ ᱥᱮᱬᱟ ᱫᱟᱲᱮ ᱟᱠᱚᱣᱟ ᱛᱟᱦᱚᱞᱮ ᱱᱩᱠᱩ ᱦᱚᱸ ᱟᱠᱚᱠᱚ ᱵᱩᱡ ᱫᱟᱲᱮᱭᱟᱜ ᱠᱮᱭᱟ ᱡᱮ ᱱᱚᱣᱟ ᱠᱚᱫᱚ ᱟᱵᱚᱣᱟᱜ ᱮᱱᱮᱡ ᱥᱮᱨᱮᱧ ᱠᱟᱱᱟ ᱟᱵᱚᱠᱚᱣᱟᱜ ᱞᱟᱹᱭᱞᱟᱠᱪᱟᱨ ᱠᱟᱱᱟ ᱟᱨ ᱠᱚᱲᱟ ᱜᱤᱫᱽᱨᱟᱹ ᱠᱚᱦᱚ ᱱᱤᱭᱟᱹ ᱦᱚᱠᱚ ᱵᱩᱡ ᱫᱟᱲᱮᱭᱟᱜ ᱠᱮᱭᱟ ᱡᱮ ᱫᱚᱝ ᱞᱟᱜᱽᱲᱮ ᱵᱟᱦᱟ ᱥᱚᱦᱚᱨᱟᱭ ᱫᱚ ᱱᱚᱝᱠᱟ ᱠᱚ ᱨᱩᱭᱟ ᱢᱮᱱᱛᱮ ᱫᱚ ᱠᱤᱱᱛᱩ ᱟᱹᱵᱩ ᱩᱱᱠᱩ ᱠᱚᱱᱚᱫᱤᱱᱦᱚ ᱱᱚᱣᱟ ᱥᱤᱠᱷᱱᱟᱹᱛ ᱵᱟᱹᱵᱩ ᱮᱢ ᱫᱟᱲᱮᱭ ᱠᱟᱜ ᱠᱩᱣᱟ ᱟᱨ ᱩᱱᱟ ᱟᱹᱵᱩ ᱵᱟᱹᱵᱩᱱ ᱥᱤᱠᱷᱟ ᱵᱟᱹᱵᱩᱱ ᱥᱤᱠᱷᱱᱟᱹᱛ ᱠᱟᱜ ᱠᱩᱣᱟ ᱡᱟᱦᱟ ᱛᱮᱫᱚ ᱩᱱ ᱠᱩ ᱟᱵᱩᱣᱟᱜ ᱥᱚᱢᱟᱡ ᱨᱮᱱᱟ ᱰᱟᱦᱟᱨ ᱛᱮᱠᱩ ᱰᱟᱨᱦᱟᱼᱟ ᱢᱮᱱᱛᱮ ᱫᱚ ᱟᱨ ᱚᱞᱚᱜ ᱯᱟᱲᱦᱟᱣ ᱛᱮ ᱢᱮᱱ ᱠᱚᱨᱛᱮ ᱜᱮᱞᱮ ᱱᱤᱭᱟᱹ ᱢᱮᱱᱚᱜᱼᱟ ᱡᱮ ᱜᱤᱫᱽᱨᱟᱹ ᱠᱚ ᱚᱞ ᱯᱟᱲᱦᱟᱣ ᱵᱟᱠᱚ ᱚᱞ ᱯᱟᱲᱦᱟᱜ ᱠᱟᱱᱟ ᱟᱨ ᱚᱱᱟ ᱨᱮᱱᱟ ᱠᱟᱨᱚᱱᱫᱚ ᱟᱨ ᱢᱤᱫᱴᱮᱱ ᱦᱩᱭᱩ ᱠᱟᱱᱟ ᱡᱟᱦᱟᱫᱚ ᱯᱷᱳᱱ ᱯᱷᱳᱱ ᱦᱩᱭᱩᱜ ᱠᱟᱱᱟ ᱱᱚᱝᱠᱟᱱ ᱢᱤᱫᱴᱮᱱ ᱡᱤᱱᱤᱥ ᱡᱟᱦᱟᱸᱫᱚ ᱜᱤᱫᱽᱨᱟᱹ ᱡᱟᱹᱥᱛᱤ ᱥᱚᱢᱚᱭ ᱜᱮ ᱯᱷᱳᱱ ᱨᱮᱵᱚᱱ ᱥᱚᱢᱚᱭ ᱵᱚᱱ ᱠᱟᱴᱟᱣ ᱦᱚᱪᱚ ᱟᱠᱚ ᱠᱟᱱᱟ ᱟᱨ ᱠᱟᱹᱴᱤᱡ ᱠᱟᱹᱴᱤᱡ ᱨᱮᱜᱮ ᱵᱚᱭᱮᱥ ᱨᱮᱜᱮ ᱜᱤᱫᱽᱨᱟᱹ ᱠᱚᱫᱚ ᱯᱷᱳᱱ ᱵᱚᱱ ᱮᱢᱟ ᱠᱚ ᱠᱟᱱᱟ ᱡᱟᱦᱟᱸᱫᱚ ᱩᱱᱤᱭᱟᱜ ᱠᱚᱱᱚ ᱫᱚᱨᱠᱟᱨ ᱜᱮ ᱵᱟᱹᱱᱩᱜ ᱟᱠᱟᱫᱼᱛᱟᱭᱟ ᱟᱨ ᱚᱱᱟ ᱠᱷᱟᱹᱛᱤᱨ ᱛᱮ ᱜᱤᱫᱽᱨᱟᱹ ᱫᱚ ᱯᱷᱳᱱ ᱨᱮ ᱚᱠᱟᱨᱮ ᱢᱚᱵᱟᱭᱤᱞ ᱨᱮ ᱮᱱᱮᱡ ᱥᱮᱨᱮᱧ ᱠᱚ ᱧᱮᱞᱮᱫᱟ ᱚᱠᱟᱨᱮ ᱜᱤᱫᱽᱨᱟᱹ ᱢᱚᱵᱟᱭᱤᱞ ᱨᱮ ᱯᱷᱨᱤᱯᱷᱟᱭᱟᱨ ᱜᱮᱢ ᱠᱚ ᱠᱷᱮᱞ ᱠᱟᱱᱟ ᱟᱨ ᱱᱟᱱᱟ ᱨᱚᱠᱚᱢ ᱢᱚᱵᱟᱭᱤᱞ ᱨᱮ ᱪᱮᱫ ᱠᱚ ᱪᱤᱠᱟᱹᱭᱮᱫᱟ ᱵᱟᱝ ᱠᱚ ᱪᱤᱠᱟᱹᱭᱮᱫᱟ ᱟᱵᱚᱫᱚ ᱚᱱᱟᱫᱚ ᱵᱟᱵᱚᱱ ᱵᱩᱡᱷᱟᱹᱣ ᱛᱤᱭᱳᱜ ᱫᱟᱲᱮ ᱛᱟᱠᱚ ᱠᱟᱱᱟ ᱟᱨ ᱟᱠᱚ ᱡᱟᱦᱟᱸ ᱢᱚᱱ ᱦᱩᱭᱩᱜ ᱠᱟᱱ ᱛᱟᱠᱚᱣᱟ ᱚᱱᱟᱵᱚᱱ ᱠᱚᱨᱟᱣ ᱦᱚᱪᱚ ᱟᱠᱚ ᱠᱟᱱᱟ ᱟᱨ ᱚᱱᱟ ᱠᱷᱟᱹᱛᱤᱨᱛᱮ ᱜᱤᱫᱽᱨᱟᱹᱣᱟᱜ ᱚᱞ ᱯᱟᱲᱦᱟᱣ ᱪᱮᱛᱟᱱ ᱦᱚ ᱴᱟᱱ ᱠᱚᱢᱚ ᱠᱟᱱ ᱛᱟᱠᱚᱣᱟ ᱥᱠᱩᱞᱮ ᱪᱟᱞᱟ ᱠᱟᱱᱟᱭ ᱥᱮ ᱵᱟᱭ ᱪᱟᱞᱟ ᱠᱟᱱᱟ ᱚᱞ ᱯᱟᱲᱦᱟᱜ ᱠᱟᱱᱟᱭ ᱥᱮ ᱵᱟᱭ ᱚᱞᱯᱟᱲᱦᱟᱜ ᱠᱟᱱᱟ ᱚᱱᱟᱠᱚᱦᱚ ᱟᱵᱚᱫᱚ ᱵᱟᱵᱚᱱ ᱫᱷᱮᱭᱟᱱ ᱟᱠᱚ ᱠᱟᱱᱟ ᱵᱮᱥ ᱠᱚᱡᱛᱮ ᱜᱤᱫᱽᱨᱟᱹ ᱪᱮᱛᱟᱱ ᱡᱚᱫᱤ ᱱᱚᱣᱟ ᱠᱚ ᱫᱷᱤᱭᱟᱱ ᱵᱚᱱ ᱫᱚᱦᱚᱭᱟ ᱱᱩᱠᱩᱦᱚ ᱡᱚᱫᱤ ᱥᱚᱴᱷᱤᱠ ᱵᱷᱟᱵ ᱛᱮᱵᱚᱱ ᱜᱟᱭᱤᱰ ᱠᱚᱣᱟ ᱛᱟᱦᱚᱞᱮ ᱠᱷᱟᱱᱫᱚ ᱩᱱᱠᱩ ᱚᱞᱯᱟᱲᱦᱟᱣ ᱦᱚᱠᱚ ᱪᱮᱫᱟ ᱟᱨ ᱥᱚᱴᱷᱤᱠ ᱰᱟᱦᱟᱨ ᱛᱮᱠᱚ ᱰᱟᱨᱦᱟᱜᱼᱟ ᱟᱨ ᱟᱵᱚᱣᱟᱜ ᱟᱹᱨᱤᱪᱟᱹᱞᱤ ᱨᱮᱱᱟᱜ ᱠᱟᱛᱷᱟ ᱡᱚᱠᱷᱚᱱ ᱵᱚᱱ ᱞᱟᱹᱭ ᱟᱠᱚᱣᱟ ᱛᱟᱦᱚᱞᱮ ᱟᱵᱚᱣᱟᱜ ᱥᱟᱱᱛᱟᱲ ᱨᱮᱱᱟᱜ ᱟᱹᱨᱤᱪᱟᱹᱞᱤ ᱠᱟᱛᱷᱟ ᱦᱚᱠᱚ ᱥᱮᱬᱟᱭᱟ ᱟᱨ ᱵᱚᱸᱜᱟ ᱵᱩᱨᱩ ᱨᱮᱱᱟᱜ ᱠᱟᱛᱷᱟ ᱦᱚᱠᱚ ᱪᱮᱫᱟ ᱠᱚᱲᱟ ᱜᱤᱫᱽᱨᱟᱹ ᱠᱚᱫᱚ ᱨᱩ ᱠᱚᱦᱚ ᱠᱚᱸ ᱪᱮᱫᱟ ᱟᱨ ᱟᱠᱚᱣᱟᱜ ᱮᱡᱮᱡ ᱥᱮᱨᱮᱧ ᱦᱚᱠᱚ ᱪᱮᱫᱟ ᱛᱟᱦᱚᱞᱮ ᱠᱷᱟᱱᱜᱮ ᱜᱤᱫᱽᱨᱟᱹ ᱠᱚᱫᱚ ᱟᱵᱚ ᱥᱚᱴᱷᱤᱠ ᱰᱟᱦᱟᱨ ᱛᱮᱠᱚ ᱰᱟᱨᱦᱟᱼᱟ